ᱤᱧ ᱢᱤᱫ ᱴᱮᱱ ᱥᱚᱢᱚᱥᱥᱟᱨᱤᱧ ᱧᱩᱨ ᱟᱠᱟᱱᱟ ᱥᱚᱢᱚᱥᱥᱟ ᱫᱚ ᱦᱳᱭᱳᱜ ᱠᱟᱱᱟ ᱤᱧᱟᱹᱜ ᱠᱷᱮᱛ ᱨᱮᱭᱟᱜ ᱠᱟᱜᱚᱡᱽ ᱵᱟᱱᱩᱜᱼᱟ ᱚᱲᱟᱜ ᱜᱷᱟᱨᱚᱡᱽ ᱨᱮᱭᱟᱜ ᱡᱟᱦᱟᱸ ᱵᱚᱥᱚᱛ ᱵᱟᱲᱤ ᱦᱮᱱᱟᱜ ᱟᱠᱟᱫ ᱛᱤᱧᱟᱹ ᱚᱸᱰᱮᱱᱟᱜ ᱠᱟᱜᱚᱡᱽ ᱵᱟᱱᱩᱜ ᱛᱤᱧᱟᱹ ᱛᱟᱨᱯᱚᱨ ᱛᱷᱚᱲᱟ ᱨᱤᱱᱤᱧ ᱦᱟᱛᱟᱣ ᱞᱮᱫᱟ ᱛᱚ ᱚᱱᱟᱠᱚ ᱵᱤᱥᱚᱭ ᱛᱮ ᱟᱰᱤ ᱥᱚᱢᱚᱥᱥᱟ ᱨᱤᱧ ᱯᱟᱲᱟᱣᱠᱟᱱᱟ ᱟᱨ ᱥᱟᱱᱟᱢ ᱦᱚᱛᱮᱡ ᱛᱮᱜᱮ ᱟᱰᱤ ᱚᱥᱩᱵᱤᱫᱷᱟᱧ ᱟᱹᱭᱠᱟᱹᱣ ᱮᱫᱟ ᱡᱮ ᱪᱤᱠᱟᱹ ᱱᱚᱶᱟ ᱠᱷᱚᱱ ᱤᱧ ᱨᱟᱠᱟᱵᱼᱟ ᱛᱚ ᱚᱱᱟ ᱦᱚᱛᱮᱡ ᱛᱮ ᱤᱧ ᱢᱤᱫ ᱴᱮᱱ ᱩᱠᱤᱞ ᱴᱷᱮᱡ ᱤᱧ ᱪᱟᱞᱟᱣᱱᱟ ᱟᱨ ᱩᱱᱤ ᱩᱠᱤᱞ ᱤᱧᱟᱹᱜ ᱥᱚᱢᱚᱥᱥᱟ ᱨᱮᱭᱟᱜ ᱠᱟᱛᱷᱟᱧ ᱞᱟᱹᱭ ᱟᱫᱮᱭᱟ ᱡᱮ ᱤᱧ ᱱᱚᱶᱟ ᱠᱩᱧ ᱥᱚᱢᱚᱥᱥᱟᱜ ᱠᱟᱱᱟ ᱛᱚ ᱚᱱᱟ ᱦᱚᱛᱮᱡᱛᱮ ᱩᱱᱤ ᱟᱭᱢᱟ ᱨᱚᱠᱚᱢᱟᱜ ᱠᱟᱛᱷᱟᱭ ᱞᱟᱹᱭ ᱟᱫᱤᱧᱟ ᱡᱮ ᱠᱷᱮᱛ ᱵᱟᱵᱚᱫᱽ ᱛᱮ ᱪᱮᱫ ᱠᱟᱜᱚᱡᱽ ᱵᱮᱱᱟᱣ ᱦᱳᱭᱳᱜᱼᱟ ᱥᱮ ᱦᱟᱸ ᱚᱲᱟᱜ ᱡᱟᱭᱜᱟ ᱵᱟᱵᱚᱫᱽ ᱛᱮ ᱪᱮᱫ ᱡᱮᱢᱚᱱ ᱠᱷᱟᱡᱽᱱᱟ ᱞᱟᱜᱟᱜᱼᱟ ᱮᱫ ᱛᱟᱨᱯᱚᱨ ᱠᱷᱮᱛ ᱨᱮᱭᱟᱜ ᱠᱷᱮᱛ ᱨᱮᱭᱟᱜ ᱡᱩᱫᱤ ᱮᱫ ᱡᱟᱭᱜᱟ ᱵᱮᱱᱟᱣ ᱦᱳᱭᱳᱜᱼᱟ ᱛᱚ ᱚᱱᱟ ᱨᱮᱭᱟᱜ ᱦᱚᱸ ᱠᱷᱟᱡᱽᱱᱟ ᱞᱟᱜᱟᱜᱼᱟ ᱟᱨ ᱱᱚᱜᱚᱭ ᱨᱤᱱ ᱠᱩᱧ ᱦᱟᱛᱟᱣ ᱟᱠᱟᱫᱟ ᱛᱚ ᱚᱱᱟᱠᱚ ᱛᱤᱥᱮᱢ ᱦᱟᱛᱟᱣ ᱟᱠᱟᱫᱟ ᱪᱮᱫ ᱵᱟᱠᱷᱨᱟᱛᱮᱢ ᱦᱟᱛᱟᱣ ᱟᱠᱟᱫᱟ ᱚᱱᱟᱠᱚ ᱥᱟᱱᱟᱢᱟᱜ ᱮᱭ ᱠᱩᱞᱤ ᱠᱤᱫᱤᱧᱟ ᱦᱩᱸ ᱤᱱᱟᱹᱯᱚᱨᱮᱭ ᱢᱮᱛᱟᱫᱤᱧᱹ ᱡᱮᱢ ᱦᱤᱡᱩᱜᱼᱟ ᱚᱱᱟᱠᱚ ᱠᱟᱜᱚᱡᱽ ᱟᱨᱦᱚᱸ ᱡᱟᱦᱟᱱᱟᱜ ᱠᱚ ᱟᱢ ᱴᱷᱮᱱ ᱯᱨᱚᱢᱟᱱ ᱢᱮᱱᱟᱜᱼᱟ ᱚᱱᱟᱠᱚᱢ ᱟᱜᱩᱭᱟ ᱟᱫᱚ ᱚᱱᱟ ᱟᱜᱩ ᱯᱚᱨ ᱮ ᱟᱢᱟᱜ ᱥᱚᱢᱚᱥᱥᱟ ᱨᱮᱱᱟᱜ ᱤᱧ ᱥᱚᱢᱟᱫᱷᱟᱱ ᱫᱟᱲᱮᱭᱟᱜᱼᱟ ᱛᱚ ᱤᱱᱟᱹ ᱦᱚᱛᱮᱡ ᱛᱮ ᱛᱷᱚᱲᱟ ᱟᱥᱨᱟᱭᱤᱧ ᱟᱹᱭᱠᱟᱹᱣ ᱠᱮᱫᱟ ᱡᱮ ᱵᱟᱝ ᱱᱩᱭ ᱩᱠᱤᱞ ᱴᱷᱮᱱ ᱪᱟᱞᱟᱣ ᱠᱟᱛᱮ ᱱᱚᱶᱟ ᱥᱚᱢᱚᱥᱥᱟ ᱨᱮᱭᱟᱜ ᱥᱚᱢᱟᱫᱷᱟᱱ ᱦᱳᱭ ᱫᱟᱲᱮᱭᱟᱛᱤᱧᱟ